ᱵᱷᱟᱨᱚᱛ ᱨᱮᱭᱟᱜ ᱤᱧ ᱟᱭᱢᱟ ᱴᱷᱟᱶ ᱜᱮᱧ ᱫᱟᱬᱟᱣ ᱟᱠᱟᱫᱟ ᱫᱟᱬᱟᱣ ᱫᱚ ᱤᱧᱫᱚ ᱫᱚᱢᱮ ᱜᱮᱧ ᱠᱩᱥᱤᱭᱟᱜᱼᱟ ᱟᱨ ᱵᱟᱭᱤᱠ ᱫᱚ ᱤᱥᱯᱤᱰ ᱛᱮᱦᱮᱧ ᱞᱟᱜᱟᱣᱟ ᱟ ᱰᱤ ᱡᱩᱨ ᱜᱮ ᱛᱮᱜᱮᱧ ᱞᱟᱜᱟᱭ ᱟᱨ ᱫᱟᱬᱟ ᱫᱚ ᱧᱮᱞ ᱞᱮᱠᱷᱟᱡ ᱤᱧ ᱚᱱᱠᱟ ᱠᱳᱞᱠᱟᱛᱟ ᱦᱟᱹᱵᱤᱡ ᱤᱧ ᱪᱟᱞᱟᱣ ᱟᱠᱟᱱᱟ ᱟᱨ ᱥᱩᱯᱟᱨᱤᱴ ᱢᱮᱱ ᱞᱮᱠᱷᱟᱡ ᱫᱚ ᱤᱧᱫᱚᱹᱧ ᱧᱟᱢ ᱞᱮᱜ ᱜᱮᱭᱟ ᱟᱞᱮ ᱟᱛᱳ ᱠᱷᱚᱱ ᱢᱟᱱᱵᱟᱡᱟᱨ ᱮ ᱚᱸᱰᱮᱧ ᱧᱟᱢ ᱞᱮᱫᱮᱧ ᱦᱟᱹᱠᱩ ᱤᱫᱤ ᱴᱚᱠᱟᱜ ᱚᱱᱟ ᱜᱮᱧ ᱧᱟᱢ ᱟᱠᱟᱫᱟ